ᱟᱞᱮᱭᱟᱜ ᱜᱷᱟᱨᱚᱸᱡᱽ ᱨᱮᱫᱚ ᱟᱭᱢᱟ ᱜᱮ ᱯᱮᱲᱟ ᱯᱟᱹᱨᱣᱟᱹ ᱫᱚ ᱢᱮᱱᱟᱜ ᱠᱚᱣᱟ ᱚᱱᱟ ᱢᱚᱫᱽᱫᱷᱮᱨᱮ ᱤᱧ ᱠᱩᱢᱟᱹᱝ ᱢᱚᱝᱜᱚᱞ ᱢᱩᱨᱢᱩ ᱤᱧᱨᱮᱱ ᱥᱟᱰᱜᱮᱧ ᱵᱩᱫᱤ ᱢᱩᱨᱢᱩ ᱟᱨ ᱢᱤᱫ ᱴᱮᱱ ᱥᱟᱰᱜᱮᱧ ᱵᱟᱵᱩᱭ ᱢᱩᱨᱢᱩ ᱚᱱᱟᱥᱟᱶᱛᱮ ᱵᱚᱠᱚᱧ ᱡᱟᱶᱟᱭ ᱡᱚᱢᱟᱫᱟᱨ ᱦᱟᱸᱥᱫᱟ ᱟᱨ ᱚᱱᱟ ᱥᱟᱶᱛᱮ ᱢᱟᱢᱟ ᱨᱮᱱ ᱠᱚᱲᱟ ᱥᱤᱵᱩ ᱥᱚᱨᱮᱱ